ᱴᱨᱮᱞ ᱴᱨᱮᱱᱤᱝ ᱥᱤᱥᱩᱯᱩᱱ ᱴᱨᱤᱦᱮᱰ ᱫᱚ ᱦᱩᱭᱩᱜ ᱠᱟᱱᱟ ᱡᱤᱢ ᱦᱚᱲᱢᱚ ᱨᱮᱭᱟᱜ ᱵᱮᱭᱟᱢ ᱦᱩᱭᱩᱜ ᱠᱟᱱᱟ ᱵᱤᱥᱮᱥ ᱢᱤᱫ ᱦᱚᱲᱢᱚ ᱨᱮᱭᱟᱜ ᱢᱟᱨᱟᱝ ᱠᱟᱹᱢᱤ ᱢᱟᱦᱟᱸ ᱫᱚ ᱟᱵᱚ ᱢᱟᱹᱱᱢᱤᱭᱟᱜ ᱢᱚᱱᱮ ᱥᱮ ᱦᱚᱲᱢᱚ ᱥᱮ ᱫᱟᱲᱮ ᱱᱚᱣᱟ ᱠᱚ ᱵᱟᱹᱲᱛᱤ ᱨᱮᱭᱟᱜ ᱠᱟᱹᱢᱤ ᱠᱟᱱᱟ ᱦᱚᱲᱢᱚ ᱨᱮᱭᱟᱜ ᱯᱮᱥᱤ ᱵᱟᱲᱦᱟᱣ ᱞᱟᱹᱜᱤᱫ ᱟᱨ ᱢᱟᱭᱟᱢ ᱪᱚᱞᱟᱪᱚᱞ ᱴᱷᱤᱠ ᱫᱚᱦᱚᱭ ᱞᱟᱹᱜᱤᱫ ᱛᱮ ᱱᱚᱣᱟ ᱠᱚ ᱵᱨᱤᱫᱽᱫᱷᱤ ᱧᱟᱢᱟᱭ ᱥᱤᱨᱡᱚᱱ ᱥᱮ ᱦᱚᱲᱢᱚ ᱨᱮᱭᱟᱜ ᱪᱮᱨᱦᱟ ᱨᱩᱯ ᱮ ᱛᱮᱭᱟᱨᱟ ᱟᱨᱦᱚᱸ ᱟᱹᱰᱤ ᱨᱚᱠᱚᱢ ᱠᱟᱨᱚᱱ ᱛᱮ ᱡᱤᱢ ᱠᱚᱨᱟᱣ ᱦᱩᱭᱩᱜᱼᱟ ᱚᱱᱟ ᱡᱤᱢ ᱠᱚᱨᱟᱣ ᱞᱮᱠᱷᱟᱱ ᱚᱱᱟ ᱨᱮᱱᱟᱜ ᱠᱟᱹᱢᱤ ᱫᱚ ᱦᱩᱭᱩᱜ ᱠᱟᱱᱟ ᱟᱢ ᱥᱩᱠᱷᱤ ᱫᱟᱲᱮᱭᱟᱢᱟ ᱳᱡᱚᱱ ᱠᱚᱢᱟᱣ ᱞᱟᱹᱜᱤᱫ ᱮ ᱥᱟᱦᱟᱡᱽᱡᱚ ᱫᱟᱲᱮᱭᱟᱢᱟ ᱡᱤᱞ ᱨᱮᱱᱟᱜ ᱯᱮᱥᱤ ᱥᱮ ᱡᱟᱝ ᱠᱷᱚᱭ ᱮ ᱨᱳᱫᱷ ᱫᱟᱲᱮᱭᱟᱜᱼᱟᱭ ᱟᱨ ᱦᱚᱲᱢᱚ ᱨᱮᱭᱟᱜ ᱫᱟᱲᱮ ᱵᱟᱲᱦᱟᱣ ᱫᱟᱲᱮᱭᱟᱜᱼᱟᱭ ᱟᱨ ᱵᱚᱦᱚᱜ ᱨᱮᱭᱟᱜ ᱥᱨᱤᱛᱤ ᱥᱩᱠᱛᱤ ᱵᱟᱲᱦᱟᱣ ᱫᱟᱲᱮᱭᱟᱜᱼᱟᱭ